ᱡᱷᱟᱲᱜᱨᱟᱢ ᱯᱚᱱᱚᱛ ᱨᱮᱭᱟᱜ ᱢᱩᱲᱩᱫ ᱟᱨᱡᱟᱣ ᱫᱩᱨᱤᱵᱽ ᱠᱚᱫᱚ ᱦᱩᱭᱩᱜ ᱠᱟᱱᱟ ᱦᱳᱲᱳ ᱟᱨ ᱟᱞᱩ ᱡᱟᱹᱥᱛᱤ ᱠᱟᱭᱛᱮ ᱦᱳᱲᱳ ᱟᱨ ᱟᱞᱩ ᱜᱮ ᱡᱷᱟᱲᱜᱨᱟᱢ ᱡᱮᱞᱟ ᱨᱮᱫᱚ ᱡᱟᱹᱥᱛᱤ ᱟᱨᱡᱟᱜᱼᱟ ᱟᱨᱚ ᱮᱢᱟᱱ ᱛᱮᱱᱟᱜ ᱟᱱᱟᱡ ᱢᱮᱱᱟᱜ ᱟᱠᱟᱫᱟ ᱡᱮᱞᱮᱠᱟ ᱵᱤᱞᱟᱹᱛᱤ ᱵᱮᱸᱜᱟᱲ ᱠᱚᱨᱚᱞᱟ ᱵᱚᱨᱵᱚᱴᱤ ᱱᱚᱣᱟ ᱠᱚ ᱢᱮᱱᱟᱜ ᱟᱠᱟᱫᱟ ᱱᱚᱣᱟ ᱠᱚᱦᱚᱸ ᱟᱱᱟᱡ ᱠᱚ ᱦᱩᱭᱩᱜ ᱜᱮᱭᱟ ᱟᱨᱡᱟᱜ ᱜᱮᱭᱟ ᱱᱟᱯᱟᱭ ᱛᱮ ᱠᱟᱹᱣᱰᱤ ᱟᱨ ᱤᱥᱤᱱ ᱨᱮ ᱚᱠᱟ ᱞᱮᱠᱟ ᱵᱮᱣᱦᱟᱨ ᱦᱩᱭᱩᱜᱼᱟ ᱦᱮᱸ ᱱᱚᱣᱟ ᱠᱚᱫᱚ ᱤᱥᱤᱱ ᱨᱮᱫᱚ ᱡᱮᱞᱮᱠᱟ ᱦᱳᱲᱳ ᱠᱷᱚᱱᱟᱜ ᱛᱤᱠᱤ ᱞᱮᱠᱷᱟᱱ ᱛᱤᱠᱤ ᱠᱟᱛᱮᱫ ᱛᱟᱨᱯᱚᱨᱮ ᱛᱟᱥᱮ ᱠᱟᱛᱮᱫ ᱞᱟᱹᱦᱩᱫ ᱟᱹᱜᱩ ᱠᱟᱛᱮᱫ ᱚᱱᱟ ᱫᱚ ᱪᱟᱣᱞᱮᱜᱼᱟ ᱟᱨ ᱪᱟᱣᱞᱮ ᱠᱷᱚᱱᱟᱜ ᱪᱟᱣᱞᱮ ᱜᱮ ᱦᱮᱰᱮᱡ ᱞᱮᱠᱷᱟᱱ ᱜᱮ ᱫᱟᱠᱟ ᱵᱮᱱᱟᱜᱼᱟ ᱚᱱᱠᱟᱜᱮ ᱟᱭᱢᱟ ᱩᱛᱩ ᱠᱚ ᱥᱮ ᱥᱚᱵᱡᱤ ᱠᱚᱦᱚᱸ ᱡᱮᱞᱮᱠᱟ ᱵᱤᱞᱟᱹᱛᱤ ᱵᱮᱸᱜᱟᱲ ᱟᱹᱞᱩ ᱱᱚᱣᱟ ᱠᱚ ᱜᱮᱫ ᱠᱟᱛᱮᱫ ᱤᱥᱤᱱ ᱩᱛᱩ ᱜᱟᱱᱚᱜᱼᱟ ᱥᱮ ᱩᱛᱩ ᱩᱛᱩᱭ ᱩᱛᱩᱭᱟᱠᱚ ᱩᱛᱩ ᱠᱚ ᱵᱮᱱᱟᱣᱟ ᱚᱠᱟ ᱟᱨᱡᱟᱣ ᱫᱩᱨᱤᱵᱽ ᱨᱮᱭᱟᱜ ᱪᱟᱦᱤᱫᱟ ᱡᱚᱛᱚ ᱠᱷᱚᱱ ᱵᱟᱹᱲᱛᱤᱭᱟ ᱱᱚᱸᱰᱮ ᱫᱚ ᱪᱟᱦᱤᱫᱟ ᱫᱚ ᱡᱚᱛᱚ ᱠᱷᱚᱱᱟᱜ ᱵᱟᱹᱲᱛᱤ ᱞᱟᱹᱭ ᱞᱮᱠᱷᱟᱱ ᱫᱚ ᱪᱟᱣᱞᱮ ᱫᱚ ᱥᱮ ᱦᱳᱲᱳ ᱦᱳᱲᱳ ᱜᱮ ᱵᱤᱥᱤ ᱵᱟᱹᱲᱛᱤᱭᱟ ᱪᱮᱫᱟᱜ ᱥᱮ ᱚᱱᱟᱫᱚ ᱦᱳᱲᱳ ᱵᱮᱥᱤ ᱪᱟᱥᱚᱜᱼᱟ ᱟᱨ ᱱᱚᱣᱟᱜᱮ ᱱᱟᱜ ᱟᱹᱠᱷᱟᱨᱤᱧ ᱦᱚᱸ ᱫᱚᱢᱮ ᱟᱹᱠᱷᱟᱨᱤᱧ ᱧᱚᱜᱼᱟ ᱥᱮ ᱵᱟᱡᱟᱨ ᱨᱮ ᱵᱷᱟᱜᱮ ᱜᱮ ᱪᱟᱦᱤᱫᱟ ᱢᱮᱱᱟᱜ ᱟᱠᱟᱫᱟ ᱱᱚᱣᱟ ᱨᱮᱱᱟᱜ ᱮᱨ ᱠᱷᱚᱱ ᱮᱛᱚᱦᱚᱵ ᱠᱟᱛᱮᱫ ᱵᱟᱡᱟᱨ ᱨᱮ ᱟᱹᱠᱷᱟᱨᱤᱧ ᱨᱮᱭᱟᱜ ᱦᱚᱨᱟ ᱞᱟᱹᱭᱢᱮ ᱦᱳᱲᱳ ᱡᱩᱫᱤ ᱥᱮ ᱢᱤᱫᱴᱟᱝ ᱡᱟᱦᱟᱱᱟᱜ ᱡᱩᱫᱤ ᱵᱚᱱ ᱞᱟᱹᱭᱟ ᱡᱮ ᱦᱳᱲᱳ ᱨᱮᱱᱟᱜ ᱡᱩᱫᱤ ᱵᱚᱱ ᱞᱟᱹᱭᱟ ᱦᱳᱲᱳ ᱫᱚ ᱮᱨ ᱮᱨ ᱠᱷᱚᱱ ᱮᱨ ᱠᱷᱚᱱ ᱟᱹᱠᱷᱟᱨᱤᱧ ᱫᱷᱟᱹᱵᱤᱡ ᱨᱮᱱᱟᱜ ᱡᱩᱫᱤ ᱠᱟᱛᱷᱟ ᱵᱚᱱ ᱞᱟᱹᱭᱟ ᱯᱳᱭᱞᱳ ᱟᱥᱟᱲ ᱥᱟᱱ ᱵᱚᱸᱜᱟ ᱮᱨ ᱦᱩᱭᱩᱜᱼᱟ ᱮᱨ ᱠᱟᱛᱮᱫ ᱦᱳᱲᱳ ᱥᱮ ᱚᱱᱟ ᱛᱚᱞᱟ ᱦᱟᱨᱟᱜᱼᱟ ᱦᱟᱨᱟ ᱛᱟᱭᱚᱢ ᱟᱨᱚ ᱚᱱᱟ ᱛᱳᱫ ᱠᱟᱛᱮᱫ ᱟᱨᱚ ᱥᱤ ᱥᱤᱭᱳᱜ ᱵᱟᱹᱫ ᱨᱮ ᱥᱮ ᱯᱚᱪᱟᱱ ᱠᱟᱛᱮᱫ ᱚᱱᱟ ᱵᱟᱹᱫ ᱨᱮ ᱨᱚᱦᱚᱭ ᱦᱩᱭᱩᱜᱼᱟ ᱚᱱᱠᱟ ᱠᱟᱛᱮᱫ ᱵᱟᱹᱭ ᱵᱟᱹᱭᱛᱮ ᱦᱳᱲᱳ ᱜᱟᱹᱪᱷᱤ ᱦᱟᱨᱟ ᱤᱫᱤᱜᱼᱟ ᱛᱟᱨᱯᱚᱨᱮ ᱯᱚᱴᱮᱜᱼᱟ ᱜᱮᱞᱮᱜᱼᱟ ᱱᱚᱝᱠᱟ ᱠᱟᱛᱮᱫ ᱦᱳ ᱦᱳᱲᱳ ᱫᱟᱨᱮ ᱫᱚ ᱦᱟᱨᱟᱜᱼᱟ ᱟᱨ ᱵᱟᱹᱭ ᱵᱟᱹᱭᱛᱮ ᱟᱹᱰᱤ ᱢᱩᱪᱟᱹᱫ ᱥᱮᱫ ᱫᱚ ᱡᱚᱠᱷᱚᱱ ᱦᱳᱲᱳ ᱵᱮᱞᱮ ᱦᱤᱡᱩᱜᱼᱟ ᱛᱟᱨᱯᱚᱨᱮ ᱫᱚ ᱦᱳᱲᱳ ᱠᱚ ᱤᱨᱟ ᱤᱨ ᱠᱟᱛᱮᱫ ᱚᱲᱟᱜ ᱟᱹᱜᱩ ᱦᱩᱭᱩᱜᱼᱟ ᱚᱲᱟᱜ ᱟᱹᱜᱩ ᱠᱟᱛᱮᱫ ᱟᱨᱚ ᱚᱱᱟ ᱯᱟᱲᱳᱭ ᱵᱮᱱᱟᱣ ᱟᱠᱚ ᱦᱮᱸ ᱦᱳᱲᱳ ᱠᱚ ᱟᱹᱜᱩᱭᱟ ᱟᱹᱜᱩ ᱠᱟᱛᱮᱫ ᱟᱹᱜᱩ ᱠᱟᱛᱮᱫ ᱚᱲᱟᱜ ᱨᱮ ᱯᱟᱲᱳᱭ ᱠᱚ ᱵᱮᱱᱟᱣᱟ ᱚᱱᱠᱟ ᱠᱟᱛᱮᱫ ᱟᱫᱚ ᱢᱤᱥᱤᱱᱛᱮ ᱱᱟᱦᱟᱜ ᱫᱚᱠᱚ ᱫᱟᱞᱮᱫᱟ ᱟᱨ ᱢᱤᱥᱤᱱ ᱛᱮᱜᱮ ᱥᱟᱱᱟᱢ ᱦᱟᱲᱠᱚ ᱫᱟᱞᱟ ᱦᱳᱲᱳ ᱠᱚ ᱟᱨ ᱚᱠᱚᱭ ᱠᱚᱫᱚ ᱱᱮᱛᱟᱨ ᱫᱚ ᱱᱟᱦᱟᱜ ᱡᱚᱱᱛᱨᱚᱯᱟᱛᱤ ᱩᱰᱩᱠ ᱟᱠᱟᱱᱟ ᱡᱮᱞᱮᱠᱟ ᱢᱮᱱᱟᱜ ᱟᱠᱟᱫᱟ ᱦᱟᱨᱵᱷᱮᱥᱴᱟᱨ ᱚᱱᱟ ᱚᱱᱟ ᱦᱟᱨᱵᱷᱮᱥᱴᱟᱨ ᱛᱮᱫᱚ ᱢᱟᱱᱮ ᱵᱟᱹᱫ ᱨᱮᱜᱮ ᱦᱳᱲᱳ ᱤᱨᱚᱜᱼᱟ ᱟᱨ ᱫᱟᱞᱚᱜᱼᱟ ᱟᱨ ᱴᱮᱠᱴᱟᱨ ᱥᱮ ᱮᱴᱟᱜ ᱜᱟᱹᱲᱤ ᱛᱮᱠᱚ ᱟᱹᱜᱩ ᱦᱚᱴᱚ ᱠᱟᱜᱼᱟ ᱚᱲᱟᱜ ᱚᱱᱟ ᱛᱮᱫᱚ ᱦᱳᱲᱳ ᱟᱫᱚ ᱟᱞᱟᱫᱟ ᱠᱟᱨᱛᱮ ᱦᱳᱲᱳ ᱤᱨ ᱠᱟᱛᱮᱫ ᱛᱚᱞ ᱨᱮᱱᱟᱜ ᱞᱟᱹᱠᱛᱤ ᱫᱚ ᱵᱟᱝ ᱦᱩᱭᱩᱜᱼᱟ ᱦᱳᱲᱳ ᱢᱤᱥᱤᱱ ᱪᱟᱹᱞᱩ ᱞᱠᱷᱟᱱ ᱜᱮ ᱟᱫᱚ ᱮᱠᱫᱚᱢ ᱤᱨᱚᱜᱼᱟ ᱟᱨ ᱫᱟᱞ ᱚᱸᱰᱮ ᱜᱮ ᱢᱤᱫ ᱡᱚᱛᱚ ᱠᱟᱹᱢᱤᱭ ᱠᱚᱨᱟᱣ ᱜᱚᱫ ᱠᱟᱜᱼᱟ ᱠᱷᱟᱹᱞᱤ ᱛᱮᱠᱮ ᱠᱟᱛᱮᱫ ᱥᱮ ᱨᱚᱦᱚᱲ ᱠᱟᱛᱮᱫ ᱞᱟᱹᱦᱩᱫ ᱠᱟᱛᱮᱫ ᱟᱫᱚ ᱩᱱᱫᱚ ᱡᱚᱢ ᱜᱟᱱᱚᱜᱼᱟ ᱱᱚᱜ ᱱᱤᱝᱠᱟᱹ ᱜᱟᱱᱚᱜᱼᱟ ᱦᱟᱜ ᱱᱟᱦᱟᱜ ᱚᱱᱠᱟ ᱠᱟᱛᱮᱫ ᱟᱹᱠᱷᱟᱨᱤᱧ ᱦᱚᱸ ᱜᱟᱱᱚᱜᱼᱟ ᱚᱱᱮ ᱦᱳᱲᱳ ᱦᱚᱨᱵᱷᱮᱥᱴᱟᱨ ᱨᱮ ᱫᱟᱞ ᱠᱟᱛᱮᱫ ᱚᱱᱟ ᱫᱚ ᱰᱟᱭᱨᱮᱴ ᱠᱤᱱᱛᱩ ᱚᱸᱰᱮ ᱠᱷᱮᱛ ᱠᱷᱚᱱᱟᱜ ᱜᱮ ᱡᱟᱦᱟᱭ ᱦᱳᱲᱳ ᱠᱚ ᱟᱹᱠᱷᱟᱨᱤᱧᱟ ᱥᱮ ᱡᱟᱦᱟᱭ ᱦᱟᱛᱟᱣᱟᱭ ᱩᱱᱤᱭ ᱦᱟᱛᱟᱣ ᱫᱟᱲᱮᱜᱼᱟ ᱥᱮ ᱟᱹᱠᱷᱟᱨᱤᱧ ᱦᱚᱸ ᱜᱟᱱᱚᱜᱼᱟ ᱟᱨ ᱚᱠᱟ ᱴᱟᱜ ᱟᱨᱡᱟᱣ ᱫᱩᱨᱤᱵᱽ ᱞᱟᱹᱜᱤᱫ ᱚᱠᱟ ᱴᱟᱜ ᱨᱤᱛᱩ ᱱᱟᱯᱟᱭᱟ ᱡᱮᱞᱮᱠᱟ ᱦᱳᱲᱳ ᱫᱚ ᱦᱩᱭᱩᱜ ᱠᱟᱱᱟ ᱵᱚᱨᱥᱟ ᱨᱤᱛᱩ ᱢᱮᱱᱟᱜ ᱟᱠᱟᱫᱟ ᱚᱱᱟ ᱨᱮ ᱚᱱᱟ ᱨᱮᱜᱮ ᱦᱳᱲᱳ ᱫᱚ ᱦᱩᱭᱩᱜᱼᱟ ᱟᱨ ᱱᱟᱦᱟᱜ ᱥᱤᱛ ᱠᱟᱞ ᱞᱟᱹᱭ ᱞᱮᱠᱷᱟᱱ ᱫᱚ ᱜᱩᱦᱩᱢ ᱠᱚ ᱛᱩᱲᱤ ᱠᱚ ᱱᱚᱜ ᱱᱤᱭᱟᱹ ᱠᱚ ᱱᱚᱣᱟ ᱨᱤᱛᱩ ᱨᱮᱫᱚ ᱦᱳᱭᱳᱜ ᱜᱮᱭᱟ